ᱵᱮᱝᱜᱚᱞ ᱨᱮᱭᱟᱜ ᱢᱩᱲᱩᱫ ᱥᱟᱦᱟᱨ ᱢᱩᱲᱩᱫ ᱥᱟᱦᱟᱨ ᱥᱮ ᱱᱟᱜᱟᱨ ᱫᱚ ᱢᱤᱫ ᱠᱟᱛᱷᱟᱛᱮᱻ ᱢᱮᱱ ᱜᱟᱱᱚᱜᱼᱟ ᱠᱳᱞᱠᱟᱛᱟ ᱜᱮ ᱢᱮᱱᱠᱷᱟᱱ ᱚᱱᱟ ᱠᱳᱞᱠᱟᱛᱟ ᱟᱨ ᱚᱱᱟ ᱟᱦᱟᱜ ᱱᱚᱣᱟ ᱱᱟᱠᱷᱟ ᱫᱚ ᱦᱟᱣᱲᱟ ᱚᱱᱟ ᱠᱳᱞᱠᱟᱛᱟ ᱟᱨ ᱦᱟᱣᱲᱟ ᱛᱟᱞᱟᱛᱮ ᱡᱟᱦᱟᱸ ᱱᱚᱣᱟ ᱜᱟᱝ ᱱᱟᱹᱭᱻ ᱟᱹᱛᱩᱣᱟᱠᱟᱱ ᱫᱚ ᱱᱚᱣᱟ ᱜᱟᱝ ᱱᱟᱹᱭ ᱵᱮᱲᱦᱟᱭ ᱛᱮ ᱡᱟᱦᱟᱸᱭ ᱠᱳᱞᱠᱟᱛᱟ ᱥᱟᱦᱟᱨ ᱱᱟᱜᱟᱨ ᱵᱮᱱᱟᱣ ᱠᱟᱱᱟ ᱱᱚᱣᱟ ᱫᱚ ᱢᱮᱱ ᱜᱟᱱᱚᱜᱼᱟ ᱵᱮᱵᱽᱥᱟ ᱵᱟᱱᱤᱡᱽ ᱥᱮ ᱵᱮᱲᱦᱟᱭ ᱛᱮ ᱵᱮᱱᱟᱣ ᱠᱟᱱᱟ ᱱᱚᱣᱟ ᱠᱳᱞᱠᱟᱛᱟ ᱵᱚᱱᱫᱚᱨ ᱨᱮ ᱡᱟᱦᱟᱸ ᱛᱤᱱᱟᱹᱜ ᱫᱮᱥ ᱫᱤᱥᱚᱢ ᱠᱷᱚᱱ ᱯᱟᱦᱤᱞ ᱫᱚ ᱫᱟᱜ ᱦᱚᱨ ᱛᱮ ᱡᱟᱦᱟᱸ ᱛᱤᱱᱟᱹᱜ ᱱᱚᱣᱟ ᱵᱮᱵᱽᱥᱟ ᱡᱤᱱᱤᱥ ᱠᱚ ᱦᱤᱡᱩᱜ ᱠᱟᱱ ᱛᱟᱦᱮᱸ ᱫᱚ ᱱᱚᱶᱟ ᱞᱩᱜᱽᱲᱤᱡ ᱠᱚ ᱱᱚᱣᱟ ᱠᱚᱭᱞᱟ ᱠᱚ ᱥᱮ ᱟᱨ ᱦᱚᱸ ᱮᱢᱟᱱ ᱮᱢᱟᱱ ᱡᱤᱱᱤᱥ ᱠᱚ ᱡᱟᱦᱟᱸ ᱫᱚ ᱦᱩᱭᱩᱜ ᱠᱟᱱ ᱱᱚᱶᱟ ᱥᱩᱱᱩᱢ ᱠᱚ ᱱᱚᱝᱠᱟᱱᱟᱜ ᱚᱱᱟ ᱵᱚᱱᱫᱚᱨ ᱨᱮ ᱤᱭᱟᱹ ᱠᱟᱛᱮᱫ ᱱᱚᱣᱟ ᱚᱱᱟ ᱵᱮᱲᱦᱟᱭ ᱠᱟᱛᱮᱫ ᱚᱱᱟ ᱥᱚᱦᱚᱨ ᱵᱮᱱᱟᱣ ᱠᱟᱱᱟ ᱱᱚᱣᱟ ᱱᱟᱜᱟᱨ ᱨᱮ ᱱᱚᱣᱟ ᱥᱟᱦᱟᱨ ᱨᱮ ᱡᱮ ᱫᱮᱥ ᱫᱤᱥᱚᱢ ᱠᱷᱚᱱ ᱱᱩᱱᱟᱹᱜ ᱞᱟᱴᱩ ᱞᱟᱴᱩ ᱵᱮᱵᱽᱥᱟ ᱵᱟᱱᱤᱡᱽ ᱦᱚᱲ ᱠᱚ ᱜᱤᱨᱟᱹᱵᱟᱥ ᱠᱟᱫᱟ ᱚᱱᱟ ᱥᱟᱶᱛᱮ ᱞᱳᱠᱟᱞ ᱦᱚᱲ ᱦᱚᱸ ᱡᱟᱦᱟᱸᱭ ᱩᱱᱠᱩ ᱠᱟᱹᱢᱤᱭᱟᱹ ᱦᱚᱲ ᱦᱤᱥᱟᱹᱵ ᱛᱮ ᱡᱟᱦᱟᱸᱭ ᱠᱚ ᱥᱮᱱ ᱡᱟᱯᱟᱜ ᱠᱟᱛᱮᱫ ᱚᱱᱟ ᱵᱚᱱᱫᱚᱨ ᱨᱮ ᱠᱟᱹᱢᱤᱭᱟᱹ ᱦᱚᱲ ᱦᱚᱸ ᱩᱱᱠᱩ ᱤᱭᱟᱹ ᱜᱤᱨᱟᱹ ᱵᱟᱥ ᱠᱟᱛᱮᱫ ᱢᱮᱱᱟᱜ ᱠᱚᱣᱟ ᱩᱱᱠᱩ ᱦᱚᱸ ᱚᱱᱟ ᱵᱚᱱᱫᱚᱨ ᱨᱮᱭᱟᱜ ᱠᱟᱹᱢᱤ ᱦᱚᱨᱟ ᱵᱮᱲᱦᱟᱭ ᱛᱮ ᱠᱚ ᱟᱯᱟᱥᱩᱞᱩᱜ ᱠᱟᱱᱟ ᱟᱨ ᱚᱱᱟ ᱛᱟᱞᱟᱛᱮ ᱟᱠᱚ ᱦᱚᱸ ᱚᱱᱟ ᱠᱳᱞᱠᱟᱛᱟ ᱟᱲᱮᱯᱟᱥᱮ ᱨᱮᱜᱮ ᱟᱹᱛᱩ ᱰᱤᱦᱟᱹᱛ ᱠᱟᱛᱮᱫ ᱱᱚᱝᱠᱟ ᱠᱟᱛᱮᱫ ᱢᱮᱱᱟᱜ ᱠᱚᱣᱟ ᱩᱱᱠᱩ ᱫᱚ ᱥᱮᱛᱟᱜ ᱠᱷᱚᱱ ᱥᱤᱸᱜᱟᱹᱲ ᱛᱟᱞᱟ ᱨᱮ ᱱᱚᱜ ᱚᱭ ᱡᱮ ᱫᱟᱜ ᱦᱚᱨ ᱛᱮ ᱫᱮᱥ ᱫᱤᱥᱚᱢ ᱠᱷᱚᱱ ᱡᱟᱦᱟᱸ ᱮᱴᱟᱜ ᱫᱤᱥᱚᱢ ᱠᱷᱚᱱ ᱦᱤᱡᱩᱜ ᱠᱟᱱ ᱛᱟᱦᱮᱸ ᱫᱚ ᱞᱩᱜᱽᱲᱤᱡ ᱠᱟᱱ ᱞᱟᱯᱚ ᱠᱟᱱ ᱥᱩᱱᱩᱢ ᱠᱟᱱ ᱵᱩᱞᱩᱝ ᱠᱟᱱ ᱥᱮ ᱡᱟᱦᱟᱸᱱᱟᱜ ᱟᱨ ᱦᱚᱸ ᱦᱟᱢᱟᱞ ᱦᱟᱢᱟᱞᱟᱜ ᱤᱭᱟᱹ ᱠᱚ ᱡᱤᱱᱤᱥ ᱠᱚ ᱚᱱᱟ ᱫᱚ ᱚᱱᱟ ᱫᱟᱜ ᱦᱚᱨ ᱛᱮᱜᱮ ᱦᱤᱡᱩᱜ ᱠᱟᱱ ᱛᱟᱦᱮᱸᱫ ᱚᱱᱟ ᱛᱮ ᱚᱱᱟ ᱠᱳᱞᱠᱟᱛᱟ ᱨᱮᱭᱟᱜ ᱥᱚᱦᱚᱨ ᱥᱮ ᱱᱟᱜᱟᱨ ᱫᱚ ᱫᱮᱥ ᱫᱤᱥᱚᱢ ᱨᱮᱱ ᱥᱟᱱᱟᱢ ᱦᱚᱲ ᱞᱮᱠᱟ ᱢᱮᱱᱟᱜ ᱠᱚᱣᱟ ᱢᱮᱱᱟᱜ ᱠᱚᱣᱟ ᱟᱨ ᱩᱱᱠᱩ ᱛᱟᱦᱮᱸ ᱠᱟᱛᱮᱫ ᱚᱱᱟ ᱵᱚᱱᱫᱚᱨ ᱫᱚ ᱵᱮᱱᱟᱣ ᱠᱟᱱᱟ ᱚᱱᱟ ᱯᱟᱥᱮ ᱨᱮᱜᱮ ᱡᱟᱦᱟᱸ ᱦᱟᱣᱲᱟ ᱱᱟᱜᱟᱨ ᱵᱮᱱᱟᱣ ᱠᱟᱱ ᱫᱚ ᱚᱱᱟ ᱦᱟᱣᱲᱟ ᱱᱟᱜᱟᱨ ᱵᱮᱲᱦᱟᱭ ᱛᱮᱜᱮ ᱜᱟᱝ ᱱᱟᱹᱭ ᱫᱷᱟᱨᱮ ᱫᱷᱟᱨᱮᱛᱮ ᱡᱟᱦᱟᱸ ᱯᱟᱴ ᱥᱤᱞᱯᱚ ᱢᱮᱱᱟᱜᱼᱟ ᱡᱟᱦᱟᱸ ᱱᱚᱣᱟ ᱯᱟᱴ ᱠᱷᱚᱱ ᱠᱚ ᱵᱮᱱᱟᱣ ᱮᱫ ᱛᱮᱦᱮᱸᱫ ᱪᱚᱴ ᱵᱚᱥᱛᱟ ᱱᱚᱝᱠᱟ ᱠᱟᱛᱮᱫ ᱜᱮ ᱦᱟᱣᱲᱟ ᱱᱟᱜᱟᱨ ᱦᱚᱸ ᱵᱮᱱᱟᱣ ᱠᱟᱱᱟ ᱟᱨ ᱚᱸᱰᱮ ᱦᱚᱸ ᱱᱩᱠᱩ ᱪᱷᱟᱛᱤᱠ ᱠᱷᱚᱱ ᱮᱦᱚᱵ ᱠᱟᱛᱮᱫ ᱡᱟᱦᱟᱸᱱᱟᱜ ᱮᱴᱟᱜ ᱫᱤᱥᱚᱢ ᱠᱷᱚᱱ ᱱᱩᱠᱩ ᱠᱟᱹᱢᱤ ᱟᱥᱩᱞᱚᱜ ᱟᱵᱚ ᱥᱟᱱᱛᱟᱲ ᱥᱮ ᱵᱤᱦᱟᱹᱨᱤ ᱱᱚᱝᱠᱟ ᱠᱟᱛᱮᱫ ᱥᱟᱞ ᱢᱮᱥᱟᱞ ᱡᱟᱛᱤ ᱥᱮᱱ ᱡᱟᱯᱟᱜ ᱠᱟᱛᱮᱫ ᱚᱱᱟ ᱠᱚᱞ ᱠᱟᱹᱨᱠᱷᱟᱱᱟ ᱚᱱᱟ ᱯᱟᱴ ᱥᱤᱞᱯᱚ ᱵᱮᱲᱦᱟᱭ ᱛᱮ ᱩᱱᱠᱩ ᱠᱚ ᱜᱤᱨᱟᱹᱵᱟᱥ ᱠᱟᱛᱮᱫ ᱠᱚ ᱟᱹᱥᱩᱞᱚᱜ ᱠᱟᱱᱟ ᱚᱱᱟ ᱥᱟᱶᱛᱮ ᱱᱩᱠᱩ ᱞᱟᱴᱩ ᱞᱟᱴᱩ ᱵᱮᱵᱥᱟ ᱵᱟᱱᱤᱡᱽ ᱦᱚᱲ ᱡᱟᱦᱟᱸᱭ ᱫᱚ ᱚᱱᱟ ᱯᱟᱴ ᱥᱤᱞᱯᱚ ᱵᱮᱵᱥᱟ ᱵᱟᱱᱤᱡᱽ ᱛᱟᱞᱟᱛᱮ ᱟᱠᱚ ᱜᱤᱨᱟᱹᱵᱟᱥ ᱠᱟᱛᱮᱫ ᱱᱚᱣᱟ ᱟᱠᱚᱣᱟᱜ ᱵᱮᱵᱥᱟ ᱠᱚ ᱞᱟᱦᱟ ᱤᱫᱤᱭ ᱠᱟᱫᱟ ᱚᱱᱠᱟ ᱜᱮ ᱡᱟᱦᱟᱸ ᱵᱮᱝᱜᱚᱞ ᱨᱮᱭᱟᱜ ᱢᱮᱱᱟᱜᱼᱟ ᱱᱚᱣᱟ ᱵᱚᱱᱫᱚᱨ ᱱᱚᱜᱚᱨ ᱦᱳᱞᱫᱤᱭᱟ ᱚᱸᱰᱮ ᱦᱚᱸ ᱫᱮᱥ ᱫᱤᱥᱚᱢ ᱠᱷᱚᱱ ᱡᱟᱦᱟᱸ ᱛᱤᱱᱟᱹᱜ ᱦᱟᱢᱟᱞ ᱦᱟᱢᱟᱞ ᱢᱮᱲᱦᱮᱫ ᱠᱚ ᱦᱤᱡᱩᱜ ᱠᱟᱱ ᱫᱚ ᱫᱮᱥ ᱫᱤᱥᱚᱢ ᱠᱷᱚᱱ ᱡᱟᱦᱟᱸ ᱛᱤᱱᱟᱹᱜ ᱱᱚᱜ ᱚᱭ ᱥᱩᱱᱩᱢ ᱠᱚ ᱦᱤᱡᱩᱜ ᱠᱟᱱ ᱛᱟᱦᱮᱸᱫ ᱱᱚᱝᱠᱟ ᱵᱮᱲᱦᱟᱭ ᱛᱮ ᱚᱱᱟ ᱦᱳᱞᱫᱤᱭᱟ ᱵᱚᱱᱫᱚᱨ ᱵᱮᱱᱟᱣ ᱠᱟᱱᱟ ᱟᱨ ᱚᱱᱟ ᱦᱳᱞᱫᱤᱭᱟ ᱵᱚᱱᱫᱚᱨ ᱨᱮᱦᱚᱸ ᱫᱮᱥ ᱫᱤᱥᱚᱢ ᱠᱷᱚᱱ ᱡᱟᱦᱟᱸ ᱛᱤᱱᱟᱹᱜ ᱥᱟᱞ ᱢᱮᱥᱟᱞ ᱦᱚᱲ ᱥᱮᱱ ᱠᱟᱛᱮᱫ ᱞᱮᱵᱟᱨ ᱢᱩᱱᱤᱥ ᱥᱮ ᱱᱚᱝᱠᱟ ᱠᱟᱹᱢᱤ ᱦᱚᱨᱟ ᱨᱮ ᱠᱟᱹᱢᱤ ᱦᱚᱨᱟ ᱠᱟᱛᱮᱫ ᱚᱸᱰᱮ ᱠᱚ ᱜᱤᱨᱟᱹᱵᱟᱥ ᱠᱟᱱᱟ ᱟᱨ ᱡᱟᱦᱟᱸᱭ ᱞᱟᱴᱩ ᱞᱟᱴᱩ ᱱᱩᱠᱩ ᱵᱮᱵᱽᱥᱟ ᱵᱟᱱᱤᱡᱽ ᱦᱚᱲ ᱠᱚ ᱛᱟᱦᱮᱸ ᱠᱟᱱ ᱫᱚ ᱱᱩᱠᱩ ᱫᱚ ᱟᱠᱚ ᱚᱱᱟ ᱟᱠᱚᱣᱟᱜ ᱵᱮᱵᱥᱟ ᱵᱟᱱᱤᱡᱽ ᱱᱚᱝᱠᱟ ᱠᱟᱹᱢᱤ ᱠᱟᱛᱮᱫ ᱠᱚ ᱦᱟᱨᱟ ᱵᱩᱨᱩᱣ ᱠᱟᱫᱟ ᱚᱱᱠᱟ ᱠᱟᱛᱮᱫ ᱚᱱᱟ ᱦᱳᱞᱫᱤᱭᱟ ᱵᱚᱱᱫᱚᱨ ᱮᱨᱤᱭᱟ ᱨᱮ ᱡᱟᱦᱟᱸ ᱱᱟᱜᱟᱨ ᱵᱮᱱᱟᱣ ᱠᱟᱱ ᱫᱚ ᱚᱱᱠᱟ ᱛᱟᱞᱟᱛᱮ ᱵᱮᱱᱟᱣ ᱠᱟᱱᱟ ᱱᱚᱣᱟ ᱨᱮ ᱱᱩᱱᱟᱹᱜ ᱥᱟᱸᱜᱮ ᱠᱷᱚᱱ ᱥᱟᱸᱜᱮ ᱦᱚᱲ ᱨᱮᱸᱜᱮᱡ ᱦᱚᱲ ᱠᱤᱥᱟᱹᱲ ᱦᱚᱲ ᱥᱟᱱᱟᱢ ᱦᱚᱲ ᱟᱠᱚᱣᱟᱜ ᱚᱱᱟ ᱵᱚᱱᱫᱚᱨ ᱨᱮ ᱠᱟᱹᱢᱤ ᱛᱟᱞᱟ ᱛᱮᱠᱚ ᱜᱤᱨᱟᱹᱵᱟᱥ ᱠᱟᱛᱮᱫ ᱚᱱᱟ ᱥᱚᱦᱚᱨ ᱚᱱᱟ ᱵᱚᱱᱫᱚᱨ ᱠᱚ ᱦᱟᱨᱟ ᱵᱩᱨᱩᱣ ᱠᱟᱫᱟ ᱚᱱᱠᱟ ᱜᱮ ᱱᱚᱶᱟ ᱵᱮᱝᱜᱚᱞ ᱨᱮᱭᱟᱜ ᱡᱟᱦᱟᱸ ᱯᱚᱻ ᱯᱚᱥᱪᱷᱤᱢᱟᱧᱪᱚᱞ ᱨᱮ ᱡᱟᱦᱟᱸ ᱫᱩᱨᱜᱟᱹᱯᱩᱨ ᱠᱚ ᱢᱮᱛᱟᱜ ᱠᱟᱱᱟ ᱨᱟᱲ ᱚᱧᱪᱚᱞ ᱱᱚᱣᱟ ᱨᱟᱲ ᱚᱧᱪᱚᱞ ᱨᱮᱦᱚᱸ ᱡᱟᱦᱟᱸ ᱡᱚᱛᱚ ᱠᱷᱚᱱ ᱞᱟᱴᱩ ᱢᱮᱲᱦᱮᱫ ᱠᱟᱹᱨᱠᱷᱟᱱᱟ ᱢᱮᱱᱟᱜ ᱫᱚ ᱱᱚᱣᱟ ᱢᱮᱲᱦᱮᱫ ᱠᱟᱹᱨᱠᱷᱟᱱᱟ ᱥᱮ ᱤᱥᱯᱟᱹᱛ ᱠᱟᱹᱨᱠᱷᱟᱱᱟ ᱨᱮ ᱦᱚᱸ ᱞᱟᱴᱩ ᱞᱟᱴᱩ ᱨᱮᱞ ᱞᱟᱭᱤᱱ ᱢᱟᱫᱫᱷᱚᱢ ᱛᱮ ᱦᱮᱡ ᱠᱟᱛᱮᱫ ᱱᱚᱣᱟ ᱠᱟᱹᱨᱠᱷᱟᱱᱟ ᱨᱮᱱᱟᱜ ᱡᱟᱦᱟᱸ ᱵᱮᱱᱟᱣ ᱮᱫ ᱫᱚᱠᱚ ᱢᱮᱲᱦᱮᱫ ᱨᱮᱭᱟᱜ ᱪᱟᱠᱷᱟ ᱠᱟᱱ ᱥᱮ ᱢᱮᱲᱦᱮᱫ ᱨᱮᱭᱟᱜ ᱟᱨ ᱦᱚᱸ ᱞᱟᱴᱩ ᱞᱟᱴᱩ ᱥᱟᱡᱽ ᱥᱚᱨᱚᱧᱡᱟᱢ ᱠᱟᱱ ᱱᱚᱶᱟ ᱜᱟᱹᱰᱤ ᱨᱮᱭᱟᱜ ᱡᱟᱦᱟᱸ ᱛᱤᱱᱟᱹᱜ ᱯᱟᱴᱥ ᱠᱚ ᱱᱚᱶᱟ ᱛᱟᱞᱟᱛᱮ ᱱᱚᱶᱟ ᱠᱟᱹᱨᱠᱷᱟᱱᱟ ᱱᱚᱶᱟ ᱦᱟᱨᱟ ᱵᱩᱨᱩᱜ ᱠᱟᱱᱟ ᱟᱨ ᱱᱚᱣᱟ ᱠᱟᱹᱨᱠᱷᱟᱱᱟ ᱨᱮ ᱡᱟᱦᱟᱸ ᱛᱤᱱᱟᱹᱜ ᱞᱮᱵᱟᱨ ᱠᱟᱥᱴ ᱠᱷᱚᱱ ᱮᱦᱚᱵ ᱠᱟᱛᱮᱫ ᱡᱟᱦᱟᱸ ᱛᱤᱱᱟᱹᱜ ᱢᱮᱱᱟᱜ ᱠᱚᱣᱟ ᱠᱮᱨᱟᱱᱤ ᱥᱮ ᱚᱱᱟ ᱞᱮᱵᱮᱞ ᱨᱮᱱ ᱡᱟᱦᱟᱸ ᱛᱤᱱᱟᱹᱜ ᱢᱮᱱᱟᱜ ᱠᱚᱣᱟ ᱱᱩᱠᱩ ᱚᱱᱟ ᱠᱟᱹᱨᱠᱷᱟᱱᱟ ᱵᱮᱲᱦᱟᱭ ᱛᱮ ᱠᱟᱹᱢᱤ ᱦᱚᱨᱟ ᱠᱚ ᱱᱩᱠᱩ ᱦᱚᱸ ᱫᱮᱥ ᱫᱤᱥᱚᱢ ᱠᱷᱚᱱ ᱱᱟᱱᱟ ᱦᱩᱱᱟᱹᱨ ᱡᱟᱛᱤ ᱦᱮᱡ ᱠᱟᱛᱮᱫ ᱱᱩᱠᱩ ᱛᱩᱲᱩᱠ ᱠᱟᱱ ᱱᱩᱠᱩ ᱵᱤᱦᱟᱹᱨᱤ ᱠᱟᱱ ᱱᱩᱠᱩ ᱥᱟᱱᱛᱟᱲ ᱠᱟᱱ ᱟᱨ ᱦᱚᱸ ᱮᱴᱟᱜ ᱮᱴᱟᱜ ᱠᱮᱴᱟᱜᱚᱨᱤ ᱨᱮ ᱦᱮᱡ ᱠᱟᱛᱮᱫ ᱱᱚᱣᱟ ᱵᱮᱲᱦᱟᱭ ᱛᱮ ᱫᱩᱨᱜᱟᱹᱯᱩᱨ ᱥᱚᱦᱚᱨ ᱵᱟᱡᱟᱨ ᱨᱮᱠᱚ ᱜᱤᱨᱟᱹᱵᱟᱥ ᱠᱟᱱᱟ ᱟᱨ ᱚᱱᱟ ᱫᱩᱨᱜᱟᱹᱯᱩᱨ ᱥᱟᱦᱟᱨ ᱱᱟᱜᱟᱨ ᱱᱚᱣᱟ ᱤᱥᱯᱟᱛ ᱠᱟᱨᱠᱷᱟᱱᱟ ᱵᱮᱲᱦᱟᱭ ᱛᱮ ᱟᱠᱚᱣᱟᱜ ᱡᱤᱣᱤ ᱡᱟᱛᱤ ᱠᱚ ᱟᱥᱩᱞᱮᱫ ᱛᱟᱠᱚᱣᱟ ᱱᱚᱝᱠᱟ ᱠᱟᱛᱮᱫ ᱟᱠᱚ ᱟᱯᱟᱱ ᱟᱯᱤᱱ ᱞᱟᱭ ᱞᱟᱠᱪᱟᱨ ᱟᱯᱟᱱ ᱟᱯᱤᱱ ᱟᱠᱚᱣᱟᱜ ᱠᱤᱥᱴᱤ ᱠᱟᱞᱪᱟᱨ ᱨᱮ ᱦᱟᱲᱩᱵ ᱠᱟᱛᱮᱫ ᱟᱨ ᱱᱚᱣᱟ ᱥᱚᱦᱚᱨ ᱵᱟᱡᱟᱨ ᱨᱮᱭᱟᱜ ᱞᱟᱴᱩ ᱤᱥᱯᱟᱛ ᱠᱟᱨᱠᱷᱟᱱᱟ ᱨᱮ ᱠᱟᱹᱢᱤ ᱟᱹᱥᱩᱞ ᱛᱟᱞᱟᱛᱮ ᱟᱠᱚ ᱡᱤᱭᱚᱱ ᱠᱚ ᱠᱷᱟᱸᱰᱟᱣ ᱮᱫᱟ